ᱨᱮᱹᱞ ᱜᱟᱹᱲᱤ ᱡᱟᱦᱟᱸ ᱢᱮᱲᱦᱮᱫ ᱨᱮᱱᱟᱜ ᱞᱟᱹᱭᱤᱱ ᱪᱮᱛᱟᱱ ᱨᱮᱭ ᱫᱟᱹᱲᱟᱭ ᱚᱱᱟ ᱜᱮᱠᱚ ᱢᱮᱛᱟᱜ ᱠᱟᱱᱟ ᱨᱮᱹᱞ ᱜᱟᱹᱲᱤ ᱡᱟᱦᱟᱸ ᱢᱮᱲᱦᱮᱫ ᱛᱮ ᱛᱮᱭᱟᱨᱟ ᱚᱱᱟ ᱪᱟᱠᱟ ᱦᱚᱸ ᱢᱮᱲᱦᱮᱫ ᱛᱮᱜᱮ ᱟᱪᱪᱷᱟ ᱤᱧᱡᱤᱱ ᱡᱟᱦᱟᱸ ᱤᱧᱡᱤᱱ ᱪᱟᱞᱟᱜᱼᱟ ᱥᱮᱫᱟᱭ ᱫᱚ ᱛᱟᱦᱮᱸ ᱠᱟᱱᱟ ᱤᱥᱴᱤᱢ ᱤᱧᱡᱤᱱ ᱱᱟᱦᱟᱜ ᱫᱚ ᱤᱞᱮᱠᱴᱨᱤᱠ ᱤᱧᱡᱤᱱ ᱥᱮ ᱰᱤᱡᱮᱞ ᱤᱧᱡᱤᱱ ᱥᱤᱴ ᱥᱤᱴ ᱫᱚ ᱢᱮᱲᱦᱮᱫ ᱥᱤᱴ ᱦᱚᱸ ᱦᱩᱭ ᱫᱟᱲᱮᱭᱟᱜᱼᱟ ᱢᱮᱲᱦᱮᱫ ᱥᱟᱶᱛᱮ ᱠᱟᱴᱷ ᱥᱤᱴ ᱦᱚᱸ ᱦᱩᱭ ᱫᱟᱲᱮᱭᱟᱜᱼᱟ ᱜᱚᱫᱤ ᱦᱚᱸ ᱦᱩᱭ ᱫᱟᱲᱮᱭᱟᱜᱼᱟ ᱚᱱᱟ ᱫᱚ ᱨᱮ ᱞ ᱨᱮᱱᱟᱜ ᱠᱞᱟᱥ ᱦᱤᱥᱟᱹᱵᱽ ᱛᱮ ᱚᱠᱟ ᱚᱠᱟ ᱠᱞᱟᱥ ᱨᱮᱱᱟᱜ ᱨᱮᱹᱞ ᱠᱟᱱᱟ ᱫᱚᱢᱮ ᱡᱷᱟᱹᱞ ᱪᱟᱞᱟᱜ ᱨᱮᱹᱞ ᱠᱚᱨᱮ ᱫᱚ ᱟᱢᱫᱟ ᱨᱚᱠᱚᱢ ᱥᱩᱵᱤᱫᱷᱟ ᱢᱮᱱᱟᱜᱼᱟ ᱜᱤᱛᱤᱡ ᱫᱩᱲᱩᱵᱽ ᱦᱚᱸ ᱧᱟᱢᱚᱜᱼᱟ ᱟᱨ ᱥᱟᱰᱮ ᱦᱚᱸ ᱚᱱᱠᱟ ᱜᱮ ᱥᱮᱫᱟᱭ ᱤᱥᱴᱤᱢ ᱤᱧᱡᱤᱱ ᱡᱟᱦᱟᱸ ᱞᱮᱠᱟ ᱥᱟᱰᱮ ᱛᱟᱦᱮᱸᱫ ᱥᱮ ᱰᱤᱡᱮᱞ ᱤᱧᱡᱤᱱ ᱡᱟᱦᱟᱸ ᱥᱟᱰᱮ ᱛᱟᱦᱮᱸᱫ ᱱᱤᱛᱚᱜ ᱫᱚ ᱚᱱᱟ ᱠᱷᱚᱱ ᱫᱚ ᱯᱷᱟᱨᱟᱠ ᱠᱟᱱᱟ ᱱᱟᱝ ᱤᱞᱮᱠᱴᱨᱤᱠ ᱤᱧᱡᱤᱱ ᱦᱚᱛᱮ ᱛᱮ ᱪᱟᱠᱟ ᱫᱚ ᱚᱱᱟ ᱦᱚᱸ ᱢᱮᱲᱦᱮᱫ ᱨᱮᱱᱟᱜ ᱜᱮ ᱱᱚᱝᱠᱟ ᱠᱟᱛᱮᱜ ᱨᱮᱹᱞ ᱜᱟᱹᱲᱤ ᱫᱚ ᱢᱮᱱᱟᱜᱼᱟ ᱨᱮᱹᱞ ᱜᱟᱹᱲᱤ ᱨᱮ ᱵᱩᱜᱤ ᱠᱚ ᱚᱨᱛᱷᱟᱛ ᱰᱟᱵᱽᱵᱟ ᱠᱚ ᱫᱚ ᱟᱭᱢᱟ ᱜᱚᱴᱮᱡ ᱛᱟᱦᱮᱱᱟ ᱫᱚᱥᱴᱤ ᱵᱟᱨᱚᱴᱤ ᱪᱳᱫᱽᱫᱳᱴᱤ ᱡᱮᱢᱚᱱ ᱡᱮᱢᱚᱱ ᱫᱚᱨᱠᱟᱨᱚᱜᱼᱟ ᱚᱱᱠᱟ ᱠᱚ ᱡᱚᱯᱲᱟᱣᱚᱜᱼᱟ ᱟᱨ ᱨᱮᱹᱞ ᱥᱟᱸᱜᱷᱟᱨ ᱨᱮᱱᱟᱜ ᱫᱚᱢᱮ ᱫᱚᱢᱮ ᱢᱟᱨᱟᱝ ᱤᱛᱤᱦᱟᱥ ᱫᱚ ᱵᱟᱹᱱᱩᱜᱼᱟ ᱥᱮ ᱱᱟᱜᱟᱢ ᱵᱟᱹᱱᱩᱜᱼᱟ ᱤᱧ ᱪᱮᱛᱟᱱ ᱨᱮ ᱚᱞᱯᱚ ᱜᱤᱧ ᱥᱟᱸᱜᱷᱟᱨ ᱠᱟᱜᱼᱟ ᱫᱩᱨᱜᱟᱹᱯᱩᱨ ᱠᱷᱚᱱ ᱦᱟᱣᱲᱟ ᱥᱤᱭᱟᱞᱫᱚᱦᱚ ᱥᱮ ᱡᱷᱟᱲᱜᱨᱟᱢ ᱠᱷᱚᱱ ᱦᱟᱣᱲᱟ ᱱᱚᱝᱠᱟ